ᱟᱞᱮᱭᱟᱜ ᱴᱚᱴᱷᱟ ᱨᱮᱫᱚ ᱵᱤᱨᱤᱫ ᱠᱟᱹᱢᱤ ᱞᱟᱹᱜᱤᱫ ᱴᱟᱠᱟ ᱯᱚᱭᱥᱟ ᱫᱚ ᱯᱟᱨᱠᱚᱢ ᱵᱮᱱᱟᱣ ᱠᱟᱛᱮᱫ ᱜᱟᱰᱚ ᱵᱮᱱᱟᱣ ᱠᱟᱛᱮᱫ ᱠᱷᱟᱹᱧᱪᱤ ᱦᱟᱴᱟᱜ ᱚᱱᱟ ᱠᱚᱛᱮ ᱴᱟᱠᱟ ᱯᱚᱭᱥᱟ ᱦᱤᱡᱩᱜ ᱠᱟᱱᱟ ᱥᱩᱭᱮᱴᱟᱨ ᱠᱚᱦᱚᱸ ᱠᱚ ᱵᱮᱱᱟᱣ ᱠᱟᱛᱮᱫ ᱠᱚ ᱯᱚᱭᱥᱟ ᱠᱚᱠᱚ ᱠᱟᱢᱟᱣᱮᱜᱼᱟ ᱪᱮᱭᱟᱨ ᱠᱚᱠᱚ ᱵᱮᱱᱟᱣᱮᱜᱼᱟ ᱫᱩᱲᱩᱵ ᱞᱟᱹᱜᱤᱫᱛᱮ ᱟᱨ ᱱᱚᱣᱟ ᱨᱮ ᱥᱚᱨᱠᱟᱨ ᱦᱚᱸ ᱟᱞᱮ ᱜᱚᱲᱚᱣ ᱟᱞᱮ ᱠᱟᱱᱟᱭ ᱫᱚᱠᱟᱱ ᱠᱚᱠᱚ ᱮᱢᱟᱞᱮ ᱠᱟᱱᱟ ᱟᱹᱠᱷᱨᱤᱧ ᱞᱟᱹᱜᱤᱫ ᱟᱨ ᱦᱚᱲ ᱦᱚᱸ ᱱᱚᱰᱮ ᱚᱲᱟᱜ ᱠᱷᱚᱱᱟᱜ ᱱᱚᱣᱟ ᱪᱮᱭᱟᱨ ᱴᱮᱵᱚᱞ ᱠᱚ ᱠᱤᱨᱤᱧ ᱞᱟᱹᱜᱤᱫ ᱠᱚ ᱦᱤᱡᱩᱜ ᱠᱟᱱᱟ

ᱥᱩᱭᱮᱴᱟᱨ ᱠᱚᱫᱚ ᱫᱚᱠᱟᱱ ᱠᱚᱨᱮ ᱦᱚᱸ ᱟᱹᱠᱷᱨᱤᱧᱚᱜ ᱠᱟᱱᱟ ᱚᱲᱟᱜ ᱠᱚ ᱚᱲᱟᱜ ᱨᱮᱦᱚᱸ ᱠᱚ ᱵᱮᱱᱟᱣᱮᱜᱼᱟ ᱱᱚᱣᱟ ᱠᱚᱛᱮ ᱜᱮ ᱥᱚᱨᱠᱟᱨ ᱦᱚᱸ ᱟᱹᱰᱤ ᱜᱮ ᱜᱚᱲᱚ ᱮᱢᱟᱞᱮ ᱠᱟᱱᱟᱭ